ᱦᱮᱸ ᱦᱮᱞᱳᱼᱳ ᱦᱮᱸ ᱜᱚᱝᱠᱮ ᱯᱷᱳᱱ ᱮᱢ ᱢᱮᱛᱟᱜ ᱠᱚ ᱛᱟᱸᱦᱮᱫ ᱜᱤᱫᱽᱨᱟᱹ ᱠᱚ ᱢᱮᱛᱟ ᱫᱮ ᱛᱟᱸᱦᱮᱫ ᱡᱮ ᱚᱼᱚ ᱦᱮᱸ ᱢᱮᱱ ᱮᱫᱟᱹᱧ ᱪᱮᱫ ᱮᱢ ᱞᱟᱹᱭ ᱮᱫ ᱛᱟᱦᱮᱸᱱ ᱜᱚᱝᱠᱮ ᱚ ᱦᱮᱸ ᱦᱮᱸ ᱚᱠᱟᱨᱮ ᱟᱪᱪᱷᱟ ᱚ ᱟᱪᱪᱷᱟ ᱦᱮᱸ ᱦᱮᱸ ᱟᱪᱪᱷᱟ ᱜᱟᱛᱮᱜ ᱫᱚ ᱛᱤᱥ ᱟᱪᱪᱷᱟ ᱟᱪᱪᱷᱟ ᱦᱮᱸ ᱦᱮᱸ ᱟᱨ ᱪᱮᱫ ᱠᱩ ᱟᱪᱪᱷᱟ ᱪᱮᱫ ᱠᱚ ᱟᱲᱟᱜ ᱠᱟᱫᱟ ᱚᱼᱚ ᱟᱨ ᱛᱤᱥ ᱠᱷᱚᱡ ᱮᱢ ᱢᱤᱫ ᱫᱤᱱ ᱛᱚ ᱴᱷᱤᱠ ᱦᱩᱭᱩᱜᱼᱟ ᱰᱮᱴ ᱛᱚ ᱦᱩᱴ ᱠᱚᱨᱮ ᱛᱚ ᱵᱟᱝ ᱦᱩᱭᱩᱜᱼᱟ ᱦᱮᱸ ᱦᱮᱸ ᱦᱮᱸ ᱟᱪᱪᱷᱟ ᱟᱪᱪᱷᱟ ᱟᱪᱪᱷᱟ ᱛᱤᱱᱟᱹᱜ ᱴᱤᱢ ᱨᱮᱭᱟᱜ ᱜᱟᱛᱮᱜ ᱢᱮᱱᱟᱜᱼᱟ ᱜᱚᱝᱠᱮ ᱥᱳᱞᱳᱴᱤ ᱴᱤᱢ ᱨᱮᱭᱟᱜ ᱚᱠᱟ ᱠᱚ ᱚᱠᱟ ᱠᱚᱨᱮᱱ ᱠᱚ ᱥᱟᱵ ᱵᱟᱲᱟ ᱟᱠᱟᱫᱟ ᱴᱤᱢ ᱵᱷᱟᱞᱤ ᱵᱷᱟᱞᱤ ᱴᱤᱢ ᱜᱮ ᱢᱮᱱᱟᱜ ᱠᱚᱣᱟ ᱟᱪᱪᱷᱟ ᱞᱳᱠᱟᱞᱨᱮᱱ ᱫᱚ ᱵᱟᱹᱱᱩᱜ ᱠᱚᱣᱟ ᱛᱟᱦᱞᱮ ᱵᱷᱟᱹᱞᱤ ᱜᱮ ᱠᱮᱴᱮᱡ ᱦᱩᱭᱩᱜ ᱛᱟᱠᱚᱣᱟ ᱟᱪᱪᱷᱟ ᱟᱪᱪᱷᱟ ᱟᱪᱪᱷᱟ ᱦᱮᱸ ᱟᱫᱚ ᱚᱱᱟ ᱴᱷᱟᱶ ᱴᱷᱤᱠ ᱚᱠᱟᱨᱮᱵᱮᱱ ᱚᱠᱟᱨᱮᱵᱳ ᱠᱳᱪᱼᱟ ᱢᱤᱫᱫᱤᱱ ᱟᱵᱮᱱ ᱦᱚᱸ ᱦᱤᱡᱩᱜ ᱵᱮᱱ ᱟᱞᱮ ᱦᱚᱞᱮ ᱪᱟᱞᱟᱜᱼᱟ ᱟᱪᱪᱷᱟ ᱟᱪᱪᱷᱟ ᱚ ᱦᱮᱸ ᱥᱮᱭ ᱛᱚ ᱟᱹᱞᱤᱧ ᱞᱤᱧ ᱞᱟᱹᱭ ᱟᱠᱚᱣᱟ ᱜᱤᱫᱽᱨᱟᱹ ᱫᱚ ᱪᱮᱫ ᱦᱚᱸ ᱚᱥᱩᱵᱤᱫᱷᱟ ᱵᱟᱝ ᱠᱟᱱᱟ ᱦᱮᱸ ᱛᱤᱱ ᱥᱚᱢᱚᱭ ᱜᱟᱱ ᱵᱚᱱ ᱠᱳᱪ ᱵᱚ ᱟᱞᱤᱧ ᱢᱮᱱᱟᱜ ᱞᱤᱧᱟ ᱱᱚᱜᱼᱚᱭ ᱟᱹᱞᱤᱧ ᱦᱚᱸ ᱵᱟᱦᱨᱮ ᱥᱮᱫᱨᱮ ᱢᱟᱴᱷ ᱥᱮᱫ ᱞᱤᱧ ᱦᱮᱡ ᱟᱠᱟᱱᱟ ᱟᱨ ᱯᱮᱠᱴᱤᱥ ᱥᱚᱢᱚᱭ ᱚᱠᱟᱨᱮᱞᱤᱧ ᱧᱟᱢ ᱮᱫᱟ ᱠᱟᱹᱢᱤ ᱠᱟᱹᱢᱤᱛᱮ ᱱᱚᱜᱼᱚᱭ ᱜᱟᱹᱪᱷᱤ ᱠᱚᱞᱤᱧ ᱮᱨ ᱵᱟᱲᱟ ᱠᱟᱫᱟ ᱢᱟᱴᱷ ᱠᱚᱨᱮᱜᱮᱞᱤᱧ ᱧᱮᱞ ᱵᱟᱲᱟᱭᱮᱫᱟ ᱧᱮᱞ ᱠᱟᱜ ᱜᱮᱞᱤᱧ ᱦᱟᱜ ᱚᱱᱟ ᱫᱚᱞᱤᱧ ᱧᱮᱞ ᱠᱟᱜ ᱜᱮᱭᱟ ᱦᱟᱜ ᱟᱫᱚ ᱪᱤᱠᱟ ᱞᱤᱧ ᱞᱟᱹᱭ ᱫᱟᱲᱮᱭᱟᱜ ᱠᱟᱱᱟ ᱮᱠᱠᱷᱚᱱ ᱫᱚ ᱪᱮᱥᱴᱟ ᱢᱟᱞᱤᱧ ᱪᱮᱥᱴᱟᱭᱮᱜ ᱜᱮ ᱟᱫᱚ ᱱᱚᱜᱚᱭ ᱠᱟᱹᱢᱤ ᱠᱟᱹᱢᱤ ᱛᱮ ᱦᱚᱲᱢᱚ ᱠᱚᱦᱚᱸ ᱞᱟᱸᱜᱟᱜ ᱠᱟᱱᱟ ᱟᱨ ᱢᱚᱸᱡ ᱵᱟᱝ ᱟᱹᱭᱠᱟᱹᱜ ᱠᱟᱱᱟ ᱟᱹᱭᱩᱵ ᱵᱮᱞᱟ ᱦᱚᱸ ᱦᱮᱸ ᱵᱟᱯᱷᱟᱜ ᱞᱮᱠᱟ ᱟᱭᱠᱟᱹᱜ ᱠᱟᱱᱟ ᱡᱟ ᱥᱤᱛᱩᱝ ᱠᱟᱱᱟ ᱟᱨ ᱦᱤᱡᱩᱜ ᱵᱮᱱ ᱦᱮᱸ ᱪᱮᱫᱟᱜ ᱵᱟᱹᱞᱤᱧ ᱞᱟᱹᱭᱟ ᱚᱵᱚᱥᱥᱳᱭ ᱚᱵᱚᱥᱥᱳᱭ ᱟᱪᱪᱷᱟ ᱦᱤᱡᱩᱜ ᱞᱟᱦᱟᱨᱮ ᱯᱷᱳᱱ ᱟᱵᱮᱱ ᱢᱤᱫ ᱫᱷᱟᱣ ᱵᱟᱠᱷᱟᱡ ᱫᱚ ᱪᱤᱠᱟᱞᱤᱧ ᱵᱩᱡᱷᱟᱹᱣᱟ ᱦᱮᱸ ᱦᱮᱸ ᱢᱮᱱᱟᱜ ᱫᱚ ᱢᱮᱱᱟᱜ ᱠᱚᱜᱮᱭᱟ ᱦᱮᱸ ᱦᱮᱸ ᱥᱮᱭ ᱛᱚ ᱢᱮᱱᱟᱜ ᱫᱚ ᱢᱮᱱᱟᱜ ᱠᱚᱜᱮᱭᱟ ᱟᱨ ᱪᱮᱫ ᱥᱮᱛᱟᱜ ᱨᱮᱜᱮ ᱛᱤᱱᱟᱹᱜ ᱥᱮᱛᱟᱜ ᱨᱮᱵᱮᱱ ᱩᱰᱩᱠ ᱟᱠᱟᱱ ᱛᱮ ᱟᱨ ᱛᱤᱱᱟᱹᱜ ᱜᱟᱱ ᱯᱮ ᱪᱟᱞᱟᱜᱼᱟ ᱟᱪᱪᱷᱟ ᱟᱪᱪᱷᱟ ᱜᱟᱛᱮᱜ ᱛᱤᱱ ᱠᱷᱚᱱ ᱥᱩᱨᱩᱜᱼᱟ ᱟᱨᱮ ᱴᱟᱲᱟᱝ ᱜᱮᱞ ᱴᱟᱲᱟᱝ ᱚᱠᱛᱚ ᱮᱛᱚᱦᱚᱵᱚᱜᱼᱟ ᱟᱪᱪᱷᱟ ᱟᱨ ᱛᱤᱱᱟᱹᱜ ᱟᱪᱪᱷᱟ ᱛᱟᱦᱞᱮ ᱞᱟᱦᱟᱨᱮᱵᱮᱱ ᱥᱟᱵ ᱫᱚᱦᱚᱭᱟ ᱛᱚ ᱜᱟᱛᱮᱜ ᱥᱮ ᱥᱚᱝᱜᱮ ᱥᱚᱝᱜᱮ ᱟᱪᱪᱷᱟ ᱟᱪᱪᱷᱟ ᱟᱪᱪᱷᱟ ᱟᱪᱪᱷᱟ ᱛᱟᱦᱞᱮ ᱟᱵᱚ ᱫᱚ ᱮᱠᱮᱱ ᱞᱳᱠᱟᱞ ᱨᱮᱱᱜᱮᱵᱚᱱ ᱛᱟᱸᱦᱮᱱᱟ ᱮᱠᱮᱱ ᱥᱮ ᱵᱟᱦᱨᱮ ᱠᱷᱚᱱ ᱦᱚᱵᱮᱱ ᱟᱹᱜᱩ ᱠᱚᱣᱟ ᱵᱟᱝ ᱟᱞᱤᱧ ᱢᱟᱞᱤᱧ ᱴᱷᱤᱠᱟᱹᱱ ᱜᱮ ᱱᱟᱭᱡᱮᱨᱤᱭᱟ ᱥᱮᱫ ᱠᱷᱚᱱ ᱵᱮᱱ ᱟᱹᱜᱩ ᱠᱚᱣᱟ ᱥᱮ ᱪᱮᱫ ᱞᱟᱹᱭ ᱟᱠᱟᱫ ᱠᱚᱣᱟ ᱵᱮᱱ ᱟᱪᱪᱷᱟ ᱟᱪᱪᱷᱟ ᱦᱮᱸ ᱦᱮᱸ ᱪᱮᱫᱟᱜ ᱵᱟᱝ ᱦᱮᱸ ᱦᱮᱸ ᱦᱮᱸ ᱦᱮᱸ ᱜᱟᱛᱮ ᱢᱟᱞᱮ ᱜᱟᱛᱮᱜ ᱜᱮ

ᱴᱷᱤᱠ ᱴᱷᱤᱠ ᱜᱮᱭᱟ ᱜᱚᱢᱠᱮ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ

ᱴᱷᱤᱠ ᱜᱮᱭᱟ ᱴᱷᱤᱠ ᱜᱮᱭᱟ ᱟᱞᱤᱧᱦᱚᱸ ᱠᱚᱲᱟ ᱠᱚᱞᱤᱧ ᱧᱟᱢ ᱴᱷᱤᱠᱮᱫ ᱠᱚᱣᱟ ᱦᱟᱜ ᱟᱨ ᱡᱚᱫᱤ ᱦᱮᱸ ᱦᱮᱸ ᱵᱮᱥ ᱛᱟᱦᱞᱮ ᱴᱷᱤᱠ ᱜᱮᱭᱟ ᱴᱷᱤᱠ ᱜᱮᱭᱟ ᱯᱨᱮᱠᱴᱤᱥ ᱚᱜ ᱟ ᱞᱤᱧ ᱦᱮᱸ ᱴᱷᱤᱠ ᱜᱮᱭᱟ ᱫᱚᱦᱚᱭ ᱢᱮ ᱴᱷᱤᱠ ᱜᱮᱭᱟ ᱫᱚᱦᱚᱭ ᱢᱮ